ᱤᱧ ᱵᱟᱡᱟᱨ ᱠᱷᱚᱡ ᱵᱟᱨᱭᱟ ᱡᱤᱱᱤᱥᱤᱧ ᱟᱹᱜᱩ ᱞᱮᱫᱟ ᱯᱞᱟᱥᱴᱤᱠ ᱨᱮᱭᱟᱜ ᱢᱤᱫᱴᱮᱡ ᱫᱚ ᱢᱚᱜᱽ ᱟᱨ ᱢᱤᱫᱴᱮᱡ ᱫᱚ ᱵᱟᱞᱴᱤᱱ ᱤᱧ ᱟᱥᱟᱣᱟᱠᱟᱱ ᱛᱟᱦᱮᱱ ᱱᱚᱣᱟ ᱡᱮ ᱟᱭᱢᱟ ᱫᱤᱱ ᱪᱟᱞᱟᱜ ᱛᱤᱧᱟᱹ ᱠᱤᱱᱛᱩ ᱱᱤᱭᱟᱹ ᱵᱟᱞᱴᱤᱱ ᱟᱨ ᱢᱚᱜᱽ ᱤᱧ ᱟᱹᱰᱤ ᱠᱟᱡᱟᱠ ᱠᱚ ᱮᱲᱮ ᱠᱤᱫᱤᱧᱟ ᱟᱨ ᱵᱮᱵᱚᱦᱟᱨ ᱠᱤᱫᱟᱹᱧ ᱢᱤᱫ ᱫᱤᱱᱤᱧ ᱵᱮᱵᱚᱦᱟᱨ ᱠᱮᱫᱟ ᱢᱤᱫ ᱫᱤᱱ ᱥᱮ ᱵᱟᱨ ᱫᱤᱱ ᱤᱱᱟᱹᱜ ᱛᱮᱜᱮ ᱡᱚᱛᱚ ᱵᱟᱹᱲᱤᱡ ᱪᱟᱵᱟᱭᱮᱱ ᱛᱤᱧᱟᱹ ᱨᱟ ᱯᱩᱫ ᱮᱱ ᱛᱤᱧᱟᱹ ᱠᱤᱱᱛᱩ ᱱᱤᱭᱟᱹ ᱯᱚᱱᱰᱟᱛ ᱟᱨ ᱛᱤᱥ ᱦᱚᱸ ᱵᱟᱹᱧ ᱠᱤᱨᱤᱧ ᱵᱟᱲᱟᱭᱟ ᱱᱚᱝᱠᱟᱱᱟᱜ ᱠᱤᱱᱛᱩ ᱟᱹᱰᱤ ᱠᱟᱡᱟᱠ ᱜᱷᱟᱴᱟᱣ ᱠᱟᱹᱱᱟᱹ ᱱᱚᱣᱟ ᱢᱚᱜᱽ ᱟᱨ ᱵᱟᱞᱴᱤᱱ ᱠᱤᱨᱤᱧ ᱠᱟᱜᱼᱟ ᱚᱱᱟᱛᱮ ᱟᱨ ᱛᱤᱱᱟᱹᱜ ᱜᱟᱱ ᱛᱟᱦᱮᱸᱠᱟᱱᱟ ᱩᱱᱟᱹᱜ ᱜᱟᱱ ᱦᱚᱸ ᱵᱟᱝ ᱦᱩᱭ ᱞᱮᱱᱟ ᱵᱟᱨ ᱫᱤᱱ ᱨᱮᱜᱮ ᱨᱟᱹᱯᱩᱫ ᱪᱟᱵᱟᱭᱮᱱ ᱛᱤᱧᱟᱹ ᱢᱚᱜᱽ ᱨᱮᱭᱟᱜ ᱰᱟᱱᱴᱤᱡ ᱦᱚᱸ ᱪᱷᱟᱰᱟᱣᱱᱟ ᱟᱨ ᱵᱟᱞᱴᱤᱱ ᱨᱮᱭᱟᱜ ᱟᱨ ᱥᱟᱥᱟᱝᱟᱜ ᱦᱚᱸ ᱨᱟᱹᱯᱩᱫᱼᱱᱟ ᱥᱟᱥᱟᱝ ᱛᱮ ᱡᱮᱴᱟ ᱛᱟᱦᱮᱸᱠᱟᱱ ᱚᱱᱟ ᱦᱚᱸ ᱡᱚᱛᱚ ᱨᱟᱹᱯᱩᱫ ᱪᱟᱵᱟᱭᱮᱱ ᱛᱤᱧᱟᱹ